ᱤᱧᱟᱹᱜ ᱨᱩ ᱨᱮᱭᱟᱜ ᱥᱟᱯᱟᱯ ᱫᱚ ᱦᱩᱭᱩᱜ ᱠᱟᱱᱟ ᱥᱟᱲᱯᱟ ᱦᱮᱸ ᱤᱧ ᱫᱚ ᱥᱟᱲᱯᱟ ᱮᱱᱮᱡ ᱫᱚ ᱫᱚᱢᱮᱞᱮ ᱠᱩᱥᱤᱭᱟᱜᱼᱟ ᱱᱚᱜᱼᱚᱭ ᱠᱟᱹᱞᱤ ᱯᱩᱡᱟᱹ ᱥᱚᱦᱨᱟᱭ ᱠᱷᱩᱱᱴᱟᱹᱣ ᱠᱚᱣᱟᱞᱮ ᱟᱫᱚ ᱛᱟᱦᱚᱞᱮ ᱵᱟᱨᱥᱤᱧ ᱯᱮ ᱢᱟᱦᱟ ᱞᱟᱦᱟ ᱠᱷᱚᱱᱟᱜ ᱟᱞᱮ ᱟᱭᱩ ᱦᱚᱲ ᱠᱚ ᱡᱚᱛᱚ ᱦᱚᱲ ᱡᱩᱠᱛᱤ ᱠᱟᱛᱮᱜ ᱞᱮ ᱞᱟᱹᱭ ᱟᱞᱮ ᱵᱟᱨ ᱥᱤᱧ ᱯᱮ ᱢᱟᱦᱟ ᱞᱟᱦᱟᱨᱮ ᱟᱵᱚ ᱫᱚ ᱥᱟᱲᱯᱟ ᱵᱚᱱ ᱮᱱᱮᱡᱟ ᱟᱫᱚ ᱛᱟᱦᱚᱞᱮ ᱥᱤᱸᱜᱟᱹᱲ ᱵᱮᱲᱟ ᱚᱠᱛᱚ ᱟᱫᱚᱞᱮ ᱦᱚᱦᱚ ᱡᱟᱣᱨᱟᱭᱮᱱ ᱜᱮ ᱟᱫᱚ ᱠᱩᱞᱦᱤ ᱨᱮ ᱡᱚᱜᱽ ᱢᱟᱹᱡᱷᱤᱭᱟᱜ ᱠᱩᱞᱦᱤ ᱨᱮᱞᱮ ᱚᱸᱰᱮ ᱥᱟᱲᱯᱟ ᱞᱮ ᱮᱱᱮᱡᱟ ᱥᱟᱲᱯᱟ ᱮᱱᱮᱡ ᱛᱮ ᱟᱫᱚ ᱟᱭᱩᱵ ᱧᱤᱫᱟᱹ ᱫᱷᱟᱹᱨᱤᱡ ᱞᱮ ᱮᱱᱮᱡ ᱠᱮᱫᱟ ᱟᱫᱚᱞᱮ ᱦᱮᱡ ᱮᱱᱟ ᱟᱫᱚ ᱡᱮ ᱦᱤᱞᱳᱜ ᱞᱮ ᱠᱷᱩᱱᱴᱟᱹᱣ ᱠᱚᱣᱟ ᱮᱱ ᱦᱤᱞᱳᱜ ᱡᱚᱛᱚ ᱦᱚᱲ ᱠᱩᱲᱤ ᱜᱤᱫᱽᱨᱟᱹ ᱠᱚ ᱟᱭᱩ ᱦᱚᱲ ᱠᱚ ᱟᱫᱚ ᱟᱞᱛᱟ ᱯᱟᱹᱲ ᱜᱮᱫᱟᱜ ᱱᱟᱣᱟ ᱵᱞᱟᱩᱡ ᱟᱨᱟᱜ ᱟᱜ ᱟᱫᱚ ᱛᱟᱦᱚᱞᱮ ᱮᱱᱦᱤᱞᱳᱜ ᱫᱚ ᱚᱱᱮ ᱡᱟᱦᱟᱸ ᱴᱷᱮᱱ ᱰᱟᱝᱨᱟ ᱞᱮ ᱠᱷᱩᱱᱴᱟᱹᱣ ᱚᱸᱰᱮ ᱟᱫᱚ ᱞᱮ ᱮᱱᱮᱡᱟ ᱥᱟᱲᱯᱟ